ᱤᱧ ᱠᱩᱥᱤ ᱢᱤᱫᱴᱮᱡ ᱤᱯᱤᱞ ᱥᱮᱨᱢᱟ ᱨᱮ ᱢᱮᱱᱟᱭᱟ ᱡᱟᱦᱟᱸᱭ ᱫᱚ ᱵᱷᱩᱨᱠᱟᱹ ᱤᱯᱤᱞ ᱩᱱᱤ ᱫᱚ ᱵᱷᱳᱨ ᱵᱮᱲᱟ ᱥᱚᱢᱚᱭ ᱜᱮ ᱩᱰᱩᱠᱚᱜᱼᱟ ᱟᱨ ᱟᱭᱢᱟ ᱤᱯᱤᱞ ᱠᱷᱚᱡ ᱫᱚ ᱩᱱᱤᱭᱟᱜ ᱟᱨᱥᱟᱞ ᱫᱚ ᱟᱹᱰᱤ ᱜᱮ ᱰᱤᱜᱽ ᱰᱤᱜᱽ ᱛᱟᱭᱟ ᱟᱨ ᱡᱚᱠᱷᱚᱱ ᱜᱮᱧ ᱵᱷᱳᱨ ᱵᱮᱲᱟᱧ ᱵᱮᱨᱮᱫᱼᱟ ᱩᱱᱤᱜᱮ ᱧᱮᱧᱮᱞ ᱜᱮ ᱥᱟᱱᱟᱧᱟ ᱟᱨ ᱩᱱᱤᱭᱟᱜ ᱟᱨᱥᱟᱞ ᱫᱚ ᱟᱭᱢᱟ ᱤᱯᱤᱞ ᱠᱷᱚᱱ ᱡᱩᱫᱟᱹ ᱜᱮᱭᱟ ᱚᱱᱟᱛᱮ ᱩᱱᱤ ᱤᱯᱤᱞ ᱫᱚ ᱟᱹᱰᱤ ᱜᱮᱧ ᱠᱩᱥᱤᱭᱟᱭᱟ